ᱱᱟᱦᱟᱜ ᱡᱩᱜᱽ ᱨᱮ ᱞᱟᱜᱟᱱ ᱠᱟᱹᱨᱤ ᱥᱮ ᱵᱳᱭᱜᱟᱱᱤᱠ ᱡᱩᱜᱽᱨᱮ ᱢᱟᱱᱣᱟ ᱠᱚ ᱵᱚᱥᱚᱵᱟᱥ ᱠᱟᱛᱮᱜ ᱟᱭᱢᱟ ᱞᱮᱠᱟᱱ ᱠᱟᱹᱢᱤ ᱦᱚᱨᱟ ᱠᱚ ᱵᱚᱱᱚᱫᱚᱞ ᱨᱮᱱᱟᱜ ᱵᱚᱱ ᱧᱮᱞ ᱧᱟᱢ ᱫᱟᱲᱮᱭᱟᱜ ᱠᱟᱱ ᱜᱮᱭᱟ ᱡᱟᱦᱟᱸ ᱫᱚ ᱠᱚᱢᱯᱤᱭᱩᱴᱟᱨ ᱥᱮ ᱤᱱᱴᱟᱨᱱᱮᱴ ᱛᱟᱞᱟᱛᱮ ᱟᱭᱢᱟ ᱞᱮᱠᱟᱱᱟᱜ ᱠᱟ ᱢᱤ ᱦᱚᱨᱟ ᱠᱚᱵᱚᱱ ᱠᱚᱢ ᱥᱚᱢᱚᱭ ᱛᱮᱵᱚᱱ ᱠᱟ ᱢᱤ ᱫᱟᱲᱮᱭᱟᱜ ᱠᱟᱱᱟ ᱟᱨ ᱟᱹᱰᱤ ᱥᱚᱦᱞᱮᱛᱮ ᱦᱩᱭᱩᱜ ᱠᱟᱱ ᱛᱟᱵᱳᱱᱟ ᱡᱮᱢᱚᱱ ᱱᱚᱣᱟ ᱴᱮᱠᱱᱳᱞᱚᱡᱤ ᱡᱩᱜᱽᱨᱮ ᱪᱚᱱᱫᱽᱨᱟᱡᱟᱱ ᱴᱷᱮᱱ ᱠᱷᱚᱱᱟᱜ ᱡᱟᱦᱟᱸ ᱫᱚ ᱪᱟᱸᱫᱳ ᱴᱷᱮᱱᱟᱜ ᱠᱷᱚᱡᱽ ᱠᱷᱚᱵᱚᱨ ᱦᱚᱸᱵᱚᱱ ᱧᱟᱢ ᱠᱮᱫᱟ ᱱᱚᱣᱟ ᱴᱮᱠᱱᱳᱞᱚᱡᱤ ᱫᱟᱨᱟᱭ ᱛᱮ ᱱᱚᱣᱟ ᱴᱮᱠᱱᱳᱞᱚᱡᱤ ᱠᱚ ᱵᱟᱝ ᱛᱟᱦᱮᱸ ᱞᱮᱱᱠᱷᱟᱱ ᱱᱚᱣᱟ ᱠᱚ ᱵᱟᱵᱚᱱ ᱵᱟᱲᱟᱭ ᱫᱟᱲᱮᱭᱟᱜ ᱠᱮᱭᱟ ᱟᱨᱦᱚᱸ ᱡᱮᱢᱚᱱ ᱥᱮᱨᱢᱟ ᱠᱷᱚᱱᱟᱜ ᱛᱤᱥ ᱫᱟᱜ ᱡᱟ ᱲᱤ ᱦᱤᱡᱩᱜᱼᱟ ᱚᱱᱟᱦᱚᱸ ᱟᱜᱟᱢ ᱫᱤᱱᱨᱮ ᱠᱷᱚᱱ ᱵᱚᱱ ᱵᱟᱲᱟᱭ ᱛᱤᱭᱳᱜ ᱫᱟᱲᱮᱭᱟᱜ ᱠᱟᱱᱟ ᱡᱮ ᱱᱚᱣᱟ ᱫᱚ ᱱᱤᱱᱟᱹᱜ ᱫᱤᱱ ᱥᱮ ᱱᱤᱱᱟᱹᱜ ᱛᱟᱨᱤᱠᱷ ᱠᱷᱚᱱᱟᱜ ᱡᱷᱚᱢᱚᱨ ᱡᱟ ᱯᱩᱫ ᱡᱟ ᱲᱤ ᱮᱛᱚᱦᱚᱵᱟ ᱟᱨᱦᱚ ᱡᱮᱢᱚᱱ ᱴᱤᱵᱷᱤ ᱠᱚᱨᱮ ᱧᱮᱞ ᱥᱮ ᱟᱸᱡᱚᱢᱛᱮ ᱠᱷᱚᱵᱚᱨ ᱠᱚᱵᱚᱱ ᱧᱟᱢ ᱫᱟᱲᱮᱭᱟᱜ ᱠᱟᱱᱟ ᱱᱟᱱᱟ ᱨᱚᱠᱚᱢᱟᱜ ᱠᱷᱮᱞᱳᱰ ᱥᱮ ᱮᱱᱮᱡ ᱥᱮᱨᱮᱧ ᱠᱚᱦᱚᱸ ᱵᱚᱱ ᱧᱮᱞ ᱫᱟᱲᱮᱭᱟᱜ ᱠᱟᱱᱟ ᱱᱚᱣᱟ ᱠᱚ ᱟᱭᱢᱟ ᱞᱮᱠᱟᱱ ᱠᱟ ᱢᱤ ᱠᱚᱜᱮ ᱵᱚᱱᱚᱫᱚᱞ ᱦᱮᱡ ᱟᱠᱟᱱ ᱛᱟᱵᱳᱱᱟ ᱚᱱᱟ ᱛᱮ ᱟᱵᱚ ᱢᱟᱱᱣᱟ ᱡᱤᱣᱤᱨᱮ ᱴᱮᱠᱱᱳᱞᱚᱡᱤ ᱦᱮᱡ ᱟᱠᱟᱱ ᱛᱮ ᱟᱭᱢᱟ ᱞᱮᱠᱟᱱ ᱠᱟ ᱢᱤ ᱦᱚᱨᱟᱨᱮ ᱯᱨᱚᱵᱷᱟᱵ ᱥᱮ ᱮᱥᱮᱨ ᱧᱮᱞ ᱟᱠᱟᱱᱟ